ᱤᱧ ᱯᱨᱟᱭᱵᱷᱮᱴ ᱤᱧ ᱪᱟᱞᱟᱜ ᱠᱟᱱ ᱛᱟᱦᱮᱫᱼᱟ ᱟᱹᱰᱤ ᱢᱩᱨᱩᱠ ᱛᱤᱧ ᱫᱟᱹᱲ ᱤᱫᱤᱭᱮᱫ ᱛᱟᱦᱮᱸᱱᱟ ᱟᱭᱢᱟ ᱠᱩᱲᱤ ᱠᱚᱠᱚ ᱛᱟᱦᱮᱸ ᱠᱟᱱᱟ ᱚᱸᱰᱮ ᱤᱧ ᱜᱩᱲᱫᱷᱟᱹᱣ ᱮᱱᱟ ᱵᱳᱜᱮᱛᱮᱧ ᱞᱟᱡᱟᱣ ᱮᱱᱟ ᱟᱨ ᱠᱩᱲᱤ ᱠᱚᱦᱚᱸ ᱠᱚ ᱞᱟᱸᱫᱟ ᱟᱹᱧ ᱠᱟᱱ ᱛᱟᱸᱦᱮᱱᱟ ᱟᱨ ᱚᱱᱟ ᱜᱷᱚᱴᱚᱱᱟ ᱥᱟᱨᱟ ᱜᱷᱟᱹᱲᱤᱡ ᱤᱧ ᱫᱤᱥᱟᱹᱭᱟ